ᱟᱵᱚᱣᱟᱜ ᱥᱟᱱᱛᱟᱲᱤ ᱯᱟᱹᱨᱥᱤ ᱤᱫᱤ ᱠᱟᱛᱮᱫ ᱱᱚᱜᱼᱚᱸᱭ ᱟᱵᱚ ᱫᱚ ᱱᱚᱜᱼᱚᱸᱭ ᱟᱹᱰᱤ ᱟᱭᱢᱟ ᱥᱮᱪᱮᱫᱟᱱ ᱦᱚᱲ ᱵᱚᱱ ᱦᱩᱭᱱᱟ ᱟᱨ ᱱᱚᱜᱼᱚᱸᱭ ᱟᱛᱳ ᱟᱛᱳ ᱥᱠᱩᱞ ᱦᱩᱭᱮᱱᱛᱮ ᱱᱚᱜᱼᱚᱸᱭ ᱟᱭᱢᱟ ᱠᱚ ᱥᱮᱪᱮᱛᱟᱱᱱᱟ ᱱᱚᱜᱼᱚᱸᱭ ᱥᱠᱩᱞ ᱠᱚ ᱪᱟᱞᱟᱣ ᱤᱫᱤᱭᱮᱱᱛᱮ ᱱᱚᱜᱼᱚᱸᱭ ᱟᱹᱰᱤ ᱟᱭᱢᱟ ᱠᱚ ᱥᱮᱪᱮᱫ ᱮᱱᱛᱮ ᱱᱚᱜᱼᱚᱸᱭ ᱚᱱᱚᱬᱦᱮ ᱠᱚ ᱚᱞ ᱮᱫᱟ ᱟᱨ ᱟᱹᱰᱤ ᱠᱟᱡᱟᱜ ᱠᱚ ᱵᱩᱨᱫᱷᱤ ᱭᱮᱱᱛᱮ ᱱᱚᱜᱼᱚᱸᱭ ᱟᱵᱚ ᱫᱚ ᱱᱚᱜᱼᱚᱸᱭ ᱚᱱᱚᱬᱦᱮ ᱠᱚ ᱚᱞᱮᱫᱛᱮ ᱱᱚᱜᱼᱚᱸᱭ ᱯᱟᱹᱨᱥᱤᱫᱚᱜ ᱠᱟᱱᱛᱮ ᱱᱚᱜᱼᱚᱸᱭ ᱟᱹᱰᱤ ᱜᱟᱱ ᱥᱚᱱᱢᱟᱱ ᱥᱚᱱᱢᱟᱱ ᱦᱩᱭᱩᱜ ᱠᱟᱱ ᱛᱟᱵᱚᱱᱟ ᱟᱨ ᱟᱹᱰᱤ ᱜᱟᱱ ᱱᱚᱜᱼᱚᱸᱭ ᱵᱚᱱ ᱥᱮᱪᱮᱫ ᱪᱟᱞᱟᱣᱱᱟ ᱵᱩᱫᱫᱷᱤᱢᱟᱱ ᱵᱚᱱ ᱵᱮᱱᱟᱣᱱᱟ ᱟᱨ ᱟᱵᱚ ᱫᱚ ᱱᱚᱜᱼᱚᱸᱭ ᱵᱟᱹᱭ ᱵᱟᱹᱭᱛᱮ ᱱᱚᱜᱼᱚᱸᱭ ᱟᱹᱰᱤ ᱵᱚᱠᱟ ᱠᱷᱮᱯᱟ ᱵᱚᱱ ᱛᱟᱦᱮᱸ ᱠᱟᱱᱟ ᱞᱟᱦᱟ ᱛᱮᱫᱚ ᱱᱤᱛᱚᱜ ᱮᱱ ᱦᱚᱸ ᱟᱹᱰᱤ ᱰᱷᱮᱹᱨ ᱵᱚᱱ ᱥᱤᱠᱟᱹᱛ ᱮᱱᱛᱮ ᱱᱚᱜᱼᱚᱸᱭ ᱱᱚᱜᱚ ᱱᱚᱣᱟ ᱠᱚᱵᱚᱱ ᱚᱞᱮᱫ ᱠᱟᱱᱛᱮ ᱱᱚᱜᱼᱚᱸᱭ ᱟᱹᱰᱤ ᱟᱸᱴ ᱵᱚᱱ ᱵᱮᱵᱚᱦᱟᱨ ᱠᱚ ᱦᱚᱸ ᱵᱚᱱ ᱪᱮᱫ ᱤᱫᱤ ᱠᱮᱫᱛᱮ ᱱᱚᱜᱼᱚᱸᱭ ᱟᱹᱰᱤ ᱟᱸᱴ ᱵᱚᱱ ᱞᱟᱦᱟᱱᱛᱤᱭᱱᱟ ᱱᱚᱜᱼᱚᱸᱭ ᱟᱵᱚ ᱥᱟᱱᱛᱟᱲ ᱯᱟᱹᱨᱥᱤ ᱫᱚ ᱱᱚᱜᱼᱚᱸᱭ ᱵᱟᱹᱭ ᱵᱟᱹᱭᱛᱮ ᱞᱟᱦᱟ ᱪᱟᱞᱟᱣᱜ ᱠᱟᱱᱟ ᱵᱟᱹᱭ ᱵᱟᱹᱭᱛᱮ ᱱᱚᱜᱼᱚᱸᱭ ᱟᱹᱰᱤ ᱜᱟᱱ ᱵᱚᱱ ᱵᱩᱫᱽᱫᱷᱤᱢᱟᱱ ᱮᱱᱛᱮ ᱱᱚᱜᱼᱚᱸᱭ ᱟᱵᱚᱣᱟᱜ ᱥᱟᱱᱛᱟᱲ ᱥᱚᱢᱟᱡᱽ ᱞᱮᱠᱟᱛᱮ ᱱᱚᱜᱼᱚᱸᱭ ᱧᱮᱞ ᱪᱟᱞᱟᱜ ᱠᱟᱱᱛᱮ ᱟᱹᱰᱤ ᱢᱟᱱ ᱱᱤᱛᱚᱜ ᱥᱚᱱᱢᱟᱱ ᱨᱮᱭᱟᱜ ᱪᱟᱞᱟᱜ ᱠᱟᱱᱟ ᱟᱨ ᱱᱚᱜᱼᱚᱸᱭ ᱟᱹᱰᱤ ᱢᱚᱡᱽ ᱵᱟᱠᱚ ᱚᱱᱮ ᱠᱚ ᱢᱮᱱᱟ ᱵᱚᱞᱮ ᱟᱵᱚ ᱫᱚ ᱞᱟᱦᱟ ᱛᱮᱫᱚ ᱵᱟᱠᱚ ᱧᱮᱞ ᱴᱷᱤᱠᱮᱜ ᱵᱚᱱ ᱛᱟᱦᱮᱱᱟ ᱱᱮᱛᱟᱨ ᱫᱚᱠᱚ ᱧᱮᱞ ᱴᱷᱤᱠᱮᱜ ᱵᱚᱱᱟ ᱱᱚᱜᱼᱚᱸᱭ ᱥᱟᱱᱛᱟᱲᱤ ᱞᱟᱦᱟ ᱤᱫᱤᱜ ᱠᱟᱱᱛᱮ ᱱᱚᱜᱼᱚᱸᱭ ᱟᱵᱚ ᱫᱚ ᱟᱹᱰᱤ ᱜᱟᱱ ᱠᱚ ᱵᱩᱫᱽᱫᱷᱤ ᱪᱟᱞᱟᱣᱮᱱᱛᱮ ᱚᱱᱚᱬᱦᱮ ᱠᱚ ᱱᱚᱜᱼᱚᱭ ᱡᱚᱛᱚ ᱠᱚ ᱚᱞ ᱤᱫᱤᱫᱟ ᱱᱚᱜᱼᱚᱸᱭ ᱡᱟᱦᱟᱱᱟᱜ ᱜᱮᱠᱚ ᱚᱞᱫᱟ ᱱᱚᱜᱼᱚᱸᱭ ᱟᱹᱰᱤ ᱟᱸᱴ ᱠᱚ ᱚᱞ ᱮᱫᱟ ᱠᱤᱛᱟᱹᱵ ᱠᱚᱨᱮᱜ ᱮᱢᱟᱱ ᱠᱚᱨᱮᱜ ᱥᱮ ᱥᱮᱨᱮᱧ ᱫᱟᱠᱚ ᱱᱚᱜᱼᱚᱸᱭ ᱥᱮᱨᱮᱧ ᱠᱚ ᱦᱚᱸ ᱠᱚ ᱞᱟᱦᱟ ᱤᱫᱤᱭᱱᱟ ᱱᱚᱜᱼᱚᱸᱭ ᱟᱹᱰᱤ ᱟᱸᱴ ᱠᱚ ᱪᱮᱫ ᱤᱫᱤ ᱠᱮᱫᱟ ᱱᱚᱜᱼᱚᱸᱭ ᱱᱚᱣᱟ ᱚᱞ ᱚᱞ ᱚᱱᱚᱬᱦᱮ ᱚᱞᱛᱮ ᱱᱚᱜᱼᱚᱸᱭ ᱚᱱᱟᱛᱮᱠᱚ ᱞᱟᱦᱟ ᱛᱮᱠᱚ ᱤᱫᱤ ᱠᱮᱫᱟ ᱟᱫᱚ ᱚᱱᱟ ᱞᱟᱦᱟ ᱪᱟᱞᱟᱣᱮᱱᱛᱮ ᱟᱹᱰᱤ ᱵᱮᱥ ᱱᱤᱛᱚᱜ ᱤᱧ ᱵᱩᱡᱷᱟᱹᱣ ᱤᱧ ᱦᱚᱸ ᱱᱚᱣᱟ ᱤᱭᱟᱹᱛᱮ ᱤᱧ ᱦᱚᱸ ᱱᱚᱜᱼᱚᱸᱭ ᱤᱧ ᱦᱚᱸ ᱵᱟᱹᱭ ᱵᱟᱹᱭᱛᱮ ᱱᱚᱜᱼᱚᱸᱭ ᱱᱚᱣᱟ ᱠᱚ ᱪᱮᱼᱪᱮᱫ ᱥᱟᱱᱟ ᱤᱫᱤᱧ ᱠᱟᱱᱟ ᱵᱚᱞᱮ ᱱᱚᱣᱟ ᱪᱤᱠᱟᱹᱛᱮ ᱟᱵᱚᱣᱟᱜ ᱵᱟᱝ ᱞᱟᱦᱟᱜ ᱠᱟᱱᱟ ᱱᱚᱣᱟ ᱚᱱᱟᱛᱮ ᱞᱟᱦᱟᱜ ᱥᱮᱜ ᱡᱮᱢᱚᱱ ᱪᱟᱞᱟᱜ ᱱᱚᱣᱟ ᱫᱚ